ᱤᱧ ᱫᱚ ᱠᱮᱢᱨᱟ ᱛᱮᱫᱚ ᱡᱟᱹᱥᱛᱤᱠᱟᱨ ᱫᱚ ᱯᱷᱳᱱ ᱛᱮᱜᱮᱧ ᱯᱷᱳᱴᱳ ᱠᱟᱱᱟ ᱢᱮᱱᱠᱷᱟᱱ ᱤᱧ ᱫᱚ ᱰᱤᱭᱮᱥᱮᱞᱟᱨ ᱠᱮᱢᱨᱟ ᱛᱮᱫᱚ ᱫᱚᱢᱮᱧ ᱠᱩᱥᱤᱭᱟᱜᱼᱟ ᱪᱮᱫᱟᱜ ᱥᱮ ᱚᱱᱟ ᱫᱚ ᱠᱞᱤᱭᱟᱨ ᱟᱨ ᱥᱟᱯᱷᱟ ᱥᱟᱹᱦᱤᱡ ᱯᱷᱳᱴᱳ ᱦᱤᱡᱩᱜᱼᱟ ᱚᱱᱟᱛᱮ ᱤᱧ ᱫᱚ ᱵᱮᱥᱤ ᱫᱚ ᱰᱤᱭᱮᱥᱮᱞᱟᱨ ᱠᱮᱢᱨᱟ ᱛᱮᱜᱮ ᱯᱷᱳᱴᱳ ᱠᱚᱫᱚ ᱛᱩᱞᱟᱹᱣ ᱥᱟᱱᱟᱧᱟ ᱚᱱᱟ ᱠᱚ ᱯᱷᱳᱴᱳ ᱫᱚ ᱚᱰᱳᱠ ᱠᱟᱛᱮᱫ ᱚᱲᱟᱜ ᱨᱮ ᱫᱚᱦᱚ ᱠᱟᱜ ᱟᱹᱧ